ᱜᱷᱟᱴᱥᱤᱞᱟᱹ ᱵᱞᱚᱠ ᱨᱮᱱᱟᱜ ᱩᱞᱫᱟ ᱯᱚᱧᱪᱟᱭᱮᱛ ᱨᱮᱱᱟᱜ ᱥᱩᱥᱱᱤᱜᱟᱹᱲᱭᱟᱹ ᱟᱛᱳ ᱨᱮ ᱥᱚᱦᱨᱟᱭ ᱪᱟᱸᱫᱳ ᱨᱮ ᱛᱟᱦᱮᱱ ᱟᱞᱮ ᱟᱛᱳᱨᱮ ᱥᱚᱦᱨᱟᱭ ᱞᱮ ᱢᱟᱱᱟᱣᱮᱜᱼᱟ ᱩᱱ ᱚᱠᱛᱚᱨᱮ ᱟᱞᱮᱭᱟᱜ ᱵᱷᱤᱛ ᱯᱚᱛᱟᱣ ᱧᱮᱞᱛᱮ ᱵᱟᱦᱨᱮ ᱨᱮᱱ ᱨᱤᱯᱳᱴᱟᱨ ᱠᱚ ᱦᱮᱡ ᱞᱮᱱ ᱛᱟᱦᱮᱱᱟ ᱟᱫᱚ ᱩᱱ ᱥᱩᱢᱟᱹᱭ ᱟᱞᱮ ᱥᱚᱦᱨᱟᱭᱨᱮ ᱢᱟᱢᱚᱛᱟᱠᱚ ᱜᱚᱲᱟ ᱠᱚ ᱵᱚᱸᱜᱟᱜ ᱠᱟᱱ ᱛᱟᱦᱮᱱᱟ ᱟᱫᱚ ᱡᱟᱦᱟᱸ ᱜᱚᱲᱟ ᱵᱚᱸᱜᱟ ᱦᱤᱞᱳᱜ ᱜᱮ ᱠᱚ ᱦᱮᱡ ᱞᱮᱱ ᱛᱟᱦᱮᱱᱟ ᱨᱤᱯᱳᱴᱟᱨ ᱠᱚ ᱟᱫᱚ ᱩᱱᱠᱩ ᱨᱤᱯᱳᱴᱟᱨ ᱵᱷᱤᱛ ᱠᱚᱠᱚ ᱯᱷᱳᱴᱳ ᱤᱫᱤ ᱠᱮᱜᱼᱟ ᱯᱷᱳᱴᱳ ᱥᱟᱶᱛᱮ ᱟᱞᱮ ᱦᱚᱸᱠᱚ ᱦᱚᱦᱚᱣᱟᱜ ᱞᱮᱭᱟ ᱡᱮ ᱟᱯᱮᱭᱟᱜ ᱱᱚᱣᱟ ᱪᱮᱜ ᱞᱮᱠᱟᱯᱮ ᱯᱚᱛᱟᱣ ᱠᱟᱜᱼᱟ ᱟᱨ ᱪᱮᱫ ᱠᱷᱟᱹᱛᱤᱨ ᱯᱮ ᱯᱚᱛᱟᱣ ᱠᱟᱜᱼᱟ ᱟᱨ ᱥᱚᱦᱨᱟᱭ ᱨᱮᱞᱮ ᱵᱚᱸᱜᱟᱜ ᱠᱟᱱ ᱛᱟᱦᱮᱱᱟ ᱮᱱᱠᱷᱟᱱ ᱥᱟᱡᱟᱣ ᱥᱟᱯᱲᱟᱣ ᱠᱚᱦᱚᱸ ᱦᱩᱭᱩᱟᱠᱟᱱ ᱜᱮᱭᱟ ᱟᱫᱚ ᱚᱱᱟ ᱥᱟᱡᱟᱣ ᱥᱟᱯᱲᱟᱣ ᱧᱮᱞᱛᱮ ᱟᱞᱮ ᱠᱚ ᱠᱩᱞᱤᱭᱮᱜ ᱞᱮᱭᱟ ᱡᱮ ᱟᱯᱮ ᱫᱚ ᱪᱮᱫ ᱠᱷᱟᱹᱛᱤᱨ ᱩᱱᱟᱹᱜ ᱫᱚᱯᱮ ᱥᱟᱡᱟᱣ ᱥᱟᱯᱲᱟᱣ ᱟᱠᱟᱱᱟ ᱠᱷᱟᱱ ᱟᱞᱮᱦᱚᱸ ᱚᱱᱠᱟᱜᱮᱞᱮ ᱞᱟᱹᱭᱟᱜ ᱠᱚᱣᱟ ᱡᱮ ᱥᱟᱱᱛᱟᱲ ᱦᱚᱯᱚᱱ ᱠᱚᱣᱟᱜ ᱡᱚᱛᱚ ᱠᱷᱚᱱ ᱢᱟᱨᱟᱝ ᱯᱟᱨᱟᱵᱽ ᱫᱚ ᱥᱚᱦᱨᱟᱭ ᱠᱟᱱᱟ ᱟᱨ ᱚᱱᱟ ᱠᱷᱟᱹᱛᱤᱨ ᱜᱮ ᱟᱞᱮ ᱫᱚ ᱚᱲᱟᱜ ᱠᱚ ᱡᱚᱛᱚᱞᱮ ᱥᱟᱯᱟ ᱥᱩᱛᱨᱟᱹᱦᱟᱠᱟᱜᱼᱟ ᱟᱨ ᱜᱮᱡ ᱜᱩᱨᱤᱡ ᱠᱟᱜ ᱟᱞᱮ ᱯᱚᱛᱟᱣ ᱠᱟᱜ ᱟᱞᱮ ᱡᱮᱨᱮᱲ ᱠᱟᱜ ᱟᱞᱮ ᱢᱟᱱᱮ ᱡᱚᱛᱚ ᱞᱮᱠᱟᱛᱮᱞᱮ ᱥᱟᱯᱟᱦᱟᱠᱟᱜᱼᱟ ᱚᱱᱟ ᱠᱷᱟᱹᱛᱤᱨ ᱜᱮ ᱩᱱᱟᱹᱜ ᱪᱮᱦᱨᱟ ᱛᱟᱞᱮ ᱧᱮᱞᱚᱜ ᱠᱟᱱᱟ ᱟᱫᱚᱞᱮ ᱢᱮᱛᱟ ᱠᱚ ᱠᱟᱱᱟ ᱡᱮ ᱱᱚᱣᱟ ᱯᱟᱨᱟᱵᱽ ᱨᱮᱫᱚ ᱜᱟᱹᱭ ᱠᱚ ᱰᱟᱹᱝᱨᱤ ᱠᱚ ᱠᱟᱰᱟ ᱠᱚ ᱢᱤᱦᱩ ᱢᱮᱨᱚᱢ ᱠᱚᱣᱟᱜ ᱯᱟᱨᱟᱵᱽ ᱠᱟᱱᱟ ᱟᱠᱚ ᱦᱚᱸᱠᱚ ᱠᱩᱞᱤᱭᱮᱜ ᱞᱮᱭᱟ ᱪᱮᱫ ᱞᱮᱠᱟᱭᱟᱯᱮ ᱪᱮᱫ ᱵᱟᱝᱟ ᱮᱱᱠᱷᱟᱱ ᱟᱞᱮ ᱦᱚᱸ ᱚᱸᱰᱮ ᱞᱟᱹᱭ ᱠᱮᱜᱼᱟ ᱡᱮ ᱱᱚᱣᱟ ᱯᱟᱨᱟᱵᱽ ᱨᱮᱫᱚ ᱥᱟᱱᱛᱟᱲ ᱦᱚᱯᱚᱱ ᱠᱚᱫᱚ ᱜᱚᱲᱟᱞᱮ ᱵᱚᱸᱜᱟᱜᱼᱟ ᱜᱚᱲᱟᱞᱮ ᱵᱚᱸᱜᱟᱜᱼᱟ ᱚᱱᱟ ᱥᱟᱶᱛᱮ ᱟᱨ ᱥᱚᱦᱨᱟᱭᱨᱮ ᱰᱟᱹᱝᱨᱤ ᱠᱚᱦᱚᱸ ᱞᱮ ᱟᱲᱟᱜ ᱠᱚᱣᱟ ᱥᱟᱢᱵᱟᱣ ᱠᱚᱣᱟᱞᱮ ᱟᱨ ᱰᱟᱹᱝᱨᱤ ᱠᱚᱞᱮ ᱪᱩᱢᱟᱹᱲᱟ ᱠᱚᱣᱟ ᱯᱮᱫᱤᱱ ᱚᱱᱠᱟ ᱱᱟᱱᱟ ᱯᱚᱨᱠᱟᱨᱟᱜ ᱢᱟᱱᱮ ᱦᱟᱱᱟ ᱱᱤᱭᱟᱹ ᱛᱮᱜᱮ ᱟᱞᱮᱭᱟᱜ ᱥᱚᱦᱨᱟᱭ ᱫᱚ ᱯᱟᱨᱚᱢᱚᱜᱼᱟ ᱚᱱᱟ ᱥᱟᱶᱛᱮ ᱟᱞᱮ ᱡᱟᱡᱽᱞᱮ ᱦᱚᱸᱞᱮ ᱮᱱᱮᱡ ᱟ ᱚᱲᱟᱜ ᱚᱲᱟᱜ ᱪᱟᱞᱟᱣ ᱠᱟᱛᱮᱱ ᱚᱱᱟ ᱡᱟᱞᱮ ᱫᱚ ᱡᱟᱦᱟᱸ ᱪᱟᱣᱞᱮ ᱠᱚ ᱮᱢᱚᱜᱼᱟ ᱡᱟᱞᱮ ᱮᱱᱮᱡ ᱨᱮ ᱚᱱᱟ ᱫᱚ ᱢᱚᱬᱮ ᱫᱤᱱ ᱦᱤᱞᱳᱜ ᱨᱮᱞᱮ ᱥᱚᱲᱮᱭᱟ ᱱᱚᱜ ᱚ ᱱᱚᱣᱟ ᱨᱤᱯᱳᱴᱟᱨ ᱧᱮᱞ ᱛᱮᱜᱮ ᱢᱟᱱᱮ ᱟᱹᱰᱤ ᱠᱩᱥᱤᱧ ᱵᱩᱡᱷᱟᱹᱣ ᱠᱮᱜᱼᱟ ᱡᱮ ᱵᱟᱦᱨᱮ ᱨᱮᱱ ᱦᱚᱲ ᱟᱞᱮᱭᱟᱜ ᱯᱚᱛᱟᱣ ᱧᱮᱞᱛᱮ ᱟᱞᱮ ᱴᱷᱮᱱ ᱠᱚ ᱦᱮᱡᱞᱮᱱᱟ ᱟᱞᱮ ᱥᱟᱞᱟᱜ ᱠᱚ ᱜᱟᱞᱢᱟᱨᱟᱣ ᱠᱮᱜᱼᱟ ᱯᱷᱳᱴᱳ ᱠᱟᱛᱮ ᱠᱚ ᱤᱫᱤ ᱠᱮᱫ ᱞᱮᱭᱟ ᱵᱷᱤᱰᱤᱭᱳ ᱠᱟᱛᱮ ᱠᱚ ᱤᱫᱤ ᱠᱮᱜ ᱞᱮᱭᱟ ᱱᱚᱣᱟ ᱠᱚ ᱧᱮᱞ ᱛᱮᱜᱮ ᱤᱧ ᱫᱚ ᱟᱹᱰᱤᱧ ᱠᱩᱥᱤᱞᱮᱱ ᱛᱟᱦᱮᱱᱟ